ᱯᱳᱭᱞᱳ ᱫᱚ ᱥᱮᱨᱮᱧ ᱤᱧ ᱚᱞ ᱠᱮᱫᱟ ᱤᱱᱟ ᱛᱟᱭᱚᱢ ᱨᱟᱦᱟᱧ ᱵᱮᱱᱟᱣ ᱞᱮᱫᱟ ᱯᱳᱭᱞᱳ ᱨᱮᱫᱚ ᱥᱮᱨᱮᱧ ᱠᱟᱛᱷᱟ ᱥᱟᱶ ᱨᱟᱦᱟ ᱵᱟᱝ ᱪᱟᱞᱟᱜ ᱠᱟᱱ ᱛᱟᱦᱮᱫ ᱚᱱᱟᱛᱮ ᱚᱱᱟ ᱥᱮᱨᱮᱧ ᱨᱮᱱᱟᱜ ᱜᱟᱵᱟᱱ ᱨᱮ ᱢᱤᱫ ᱵᱟᱨ ᱠᱟᱛᱷᱟᱧ ᱥᱮ ᱟ ᱲᱟ ᱧ ᱥᱮᱨᱮᱧ ᱟ ᱫᱟ ᱧ ᱟᱨ ᱥᱮᱨᱮᱧ ᱜᱟ ᱠᱷᱩᱲᱤᱭᱟ ᱴᱷᱮᱱ ᱥᱮᱱ ᱠᱟᱛᱮ ᱱᱚᱣᱟ ᱟᱱᱟᱴ ᱫᱚᱧ ᱥᱚᱞᱦᱮ ᱠᱮᱫᱟ